ᱤᱧᱟᱹᱜ ᱟᱛᱳ ᱨᱮᱫᱚ ᱤᱧᱟᱹᱜ ᱟᱛᱳ ᱴᱚᱴᱷᱟ ᱨᱮᱫᱚ ᱱᱤᱛᱚᱜ ᱫᱚ ᱡᱟᱦᱟᱸ ᱞᱮᱠᱟ ᱫᱟᱨᱮ ᱯᱷᱚᱞ ᱡᱮᱢᱚᱱ ᱩᱞ ᱢᱤᱫᱴᱮᱡ ᱵᱟᱜᱟᱱ ᱢᱮᱱᱟᱜᱼᱟ ᱩᱞ ᱵᱤᱞᱤ ᱠᱟᱛᱮ ᱵᱮᱵᱥᱟ ᱨᱮᱠᱚ ᱞᱟᱜᱟᱣ ᱫᱟᱲᱮᱭᱟᱜᱼᱟ ᱡᱟᱸᱦᱟ ᱫᱚ ᱩᱞ ᱩᱞ ᱥᱤᱡᱮᱱ ᱠᱟᱱᱟ ᱩᱞ ᱡᱮᱢᱚᱱ ᱩᱞ ᱵᱤᱞᱤ ᱢᱤᱫᱴᱮᱡ ᱵᱟᱡᱟᱨ ᱨᱮ ᱵᱮᱵᱥᱟ ᱠᱟᱡᱮ ᱨᱮ ᱞᱟᱜᱟᱣ ᱫᱟᱲᱮᱭᱟᱜᱼᱟ